ᱠᱷᱮᱨᱣᱟᱞ ᱵᱤᱨᱟᱹᱫᱟᱹᱞᱤ ᱠᱚᱣᱟᱜ ᱢᱟᱨᱮ ᱱᱟᱜᱟᱢ ᱡᱟᱦᱟᱸ ᱫᱚ ᱠᱟᱹᱱᱟᱹᱭᱞᱟᱞ ᱦᱟᱸᱥᱫᱟᱭ ᱚᱞ ᱠᱟᱫᱟ ᱥᱟᱱᱛᱟᱲ ᱠᱚᱣᱟᱜ ᱥᱮ ᱠᱷᱮᱨᱣᱟᱞ ᱠᱚᱣᱟᱜ ᱢᱟᱨᱮ ᱵᱤᱨᱟᱹᱫᱟᱹᱞᱤ ᱨᱮᱱᱟᱜ ᱱᱟᱜᱟᱢ ᱡᱟᱦᱟᱸ ᱱᱟᱜᱟᱢ ᱟᱵᱚᱱᱟᱜ ᱫᱚ ᱱᱟᱜᱟᱢ ᱪᱚᱨᱪᱟ ᱨᱮᱫᱚ ᱟᱹᱰᱤᱵᱚᱱ ᱠᱚᱢ ᱜᱮᱭᱟ ᱚᱱᱟᱛᱮ ᱱᱟᱜᱟᱢ ᱵᱟᱲᱟᱭ ᱞᱟᱹᱠᱛᱤ ᱠᱟᱱᱟ ᱟᱢᱟᱜ ᱱᱟᱜᱟᱢ ᱟᱜᱟᱢ ᱩᱭᱦᱟᱹᱨ ᱞᱟᱹᱜᱤᱫ ᱫᱚ ᱱᱟᱜᱟᱢ ᱵᱟᱢ ᱵᱟᱲᱟᱭ ᱠᱷᱟᱱ ᱚᱠᱟ ᱞᱮᱠᱟ ᱟᱵᱚ ᱵᱚᱱ ᱛᱟᱦᱮᱸ ᱠᱟᱱᱟᱵᱚᱱ ᱚᱱᱟ ᱠᱚ ᱵᱟᱲᱟᱭ ᱛᱟᱵᱚᱱ ᱯᱮ ᱟᱨ ᱟᱜᱟᱢ ᱱᱟᱜᱟᱢ ᱵᱟᱵᱚᱱ ᱵᱟᱲᱟᱭ ᱞᱮᱠᱷᱟᱱ ᱟᱵᱚᱱᱟᱜ ᱱᱟᱜᱟᱢ ᱟᱵᱚᱱᱟᱜ ᱟᱜᱟᱢ ᱦᱚᱸ ᱵᱟᱝ ᱢᱟᱨᱥᱟᱞᱚᱜᱼᱟ ᱵᱟᱵᱚᱱ ᱵᱟᱵᱚᱱ ᱵᱟᱲᱟᱭ ᱫᱟᱲᱮᱭᱟᱜᱼᱟ ᱟᱵᱚ ᱟᱹᱰᱤ ᱠᱤᱥᱟᱹᱬ ᱡᱟᱹᱛᱤ ᱠᱚ ᱛᱟᱦᱮᱸ ᱠᱟᱱᱟ ᱠᱷᱮᱨᱣᱟᱞ ᱠᱚᱥᱮ ᱥᱟᱱᱛᱟᱲ ᱠᱚ ᱟᱹᱰᱤ ᱜᱟᱲ ᱛᱟᱦᱮᱸ ᱠᱟᱱᱟ ᱫᱷᱤᱨᱤ ᱫᱟᱞᱟᱱ ᱜᱟᱲ ᱛᱟᱦᱮᱸ ᱠᱟᱱᱟ ᱚᱞ ᱠᱚ ᱛᱟᱦᱮᱸ ᱠᱟᱱᱟ ᱯᱟᱹᱨᱥᱤ ᱞᱟᱠᱪᱟᱨ ᱟᱹᱨᱤᱼᱪᱟᱹᱞᱤ ᱥᱟᱶᱛᱟ ᱡᱮᱭᱥᱮ ᱠᱤ ᱦᱮᱥᱮᱡ ᱥᱮᱠᱮᱡ ᱠᱚ ᱛᱟᱦᱮᱸ ᱠᱟᱱᱟ ᱟᱹᱰᱤ ᱜᱟᱲ ᱠᱚ ᱵᱮᱱᱟᱣ ᱨᱟᱠᱟᱵ ᱞᱮᱫᱟ ᱨᱟᱡᱽ ᱨᱟᱯᱟᱡᱽ ᱠᱚ ᱛᱟᱦᱮᱸ ᱠᱟᱱᱟ ᱟᱹᱰᱤ ᱠᱤᱥᱟᱹᱲ ᱠᱚ ᱛᱟᱦᱮᱸ ᱠᱟᱱᱟ ᱢᱟᱹᱱᱰᱤ ᱠᱤᱥᱟᱹᱬ ᱠᱤᱥᱠᱩ ᱨᱟᱯᱟᱡᱽ ᱴᱩᱰᱩ ᱨᱩᱥᱤᱠᱟ ᱥᱚᱨᱮᱱ ᱥᱤᱯᱟᱹᱦᱤ ᱦᱟᱸᱥᱫᱟ ᱯᱩᱨᱩᱫᱷᱩᱞ ᱦᱮᱢᱵᱨᱚᱢ ᱠᱩᱣᱟᱹᱨ ᱵᱮᱥᱨᱟ ᱵᱟᱭᱟᱨ ᱵᱟᱥᱠᱮ ᱵᱮᱯᱟᱨᱤ ᱟᱭᱢᱟ ᱞᱮᱠᱟᱱ ᱥᱟᱱᱟᱢ ᱡᱟᱹᱛ ᱨᱮᱱ ᱟᱵᱚ ᱨᱮᱱ ᱥᱟᱱᱛᱟᱲ ᱜᱮ ᱫᱤᱥᱚᱢ ᱠᱚ ᱪᱟᱞᱟᱣᱮᱫ ᱠᱟᱱ ᱛᱟᱦᱮᱸᱜᱼᱟ ᱟᱫᱚ ᱩᱱ ᱚᱠᱟ ᱞᱮᱠᱟ ᱠᱚ ᱪᱟᱞᱟᱣ ᱞᱮᱫᱟ ᱢᱮᱱᱠᱷᱟᱱ ᱱᱤᱛᱚᱜ ᱟᱵᱚ ᱪᱮᱫᱟᱜ ᱵᱟᱵᱚᱱ ᱫᱟᱲᱮᱭᱟᱜ ᱠᱟᱱᱟ ᱪᱮᱫ ᱠᱷᱟᱹᱛᱤᱨ ᱪᱤᱠᱟᱭᱱᱟᱵᱚᱱ ᱚᱠᱟ ᱠᱷᱚᱱ ᱵᱚᱱ ᱪᱤᱠᱟᱹᱭᱱᱟ ᱱᱟᱜᱟᱢ ᱵᱟᱵᱚᱱ ᱵᱟᱲᱟᱭᱟ ᱟᱵᱚᱱᱟᱜ ᱱᱟᱜᱟᱢ ᱵᱚᱱ ᱵᱟᱲᱟᱭᱟ ᱠᱷᱟᱹᱞᱤ ᱜᱚᱨᱵᱚ ᱞᱮᱱᱠᱷᱟᱱ ᱫᱚ ᱵᱟᱝ ᱦᱩᱭᱩᱜᱼᱟ ᱚᱱᱟ ᱠᱟᱹᱢᱤ ᱩᱱᱠᱩ ᱡᱟᱦᱟᱸ ᱵᱟᱝᱠᱚ ᱠᱚᱨᱟᱣ ᱦᱚᱴᱚ ᱠᱟᱜᱼᱟ ᱚᱱᱠᱟᱜᱮ ᱟᱵᱚ ᱦᱚᱸ ᱠᱚᱨᱟᱣ ᱞᱟᱹᱠᱛᱤ ᱠᱟᱱ ᱛᱟᱵᱚᱱᱟ ᱵᱟᱠᱷᱟᱱ ᱫᱚ ᱠᱷᱟᱹᱞᱤ ᱜᱮᱵᱚᱱ ᱜᱚᱨᱵᱚ ᱟᱵᱚᱱ ᱦᱟᱯᱲᱟᱢ ᱠᱚ ᱱᱚᱝᱠᱟ ᱠᱟᱫᱟ ᱠᱚ ᱱᱚᱝᱠᱟ ᱦᱟᱝᱠᱟ ᱠᱟᱫᱟ ᱠᱚ ᱟᱵᱚ ᱵᱚᱱ ᱵᱟᱲᱟᱭ ᱫᱟᱲᱮᱭᱟᱜᱼᱟ ᱠᱟᱱᱟ ᱚᱱᱟ ᱯᱩᱛᱷᱤ ᱠᱚ ᱛᱟᱞᱟᱛᱮ ᱱᱟᱜᱟᱢ ᱛᱟᱞᱟᱛᱮ ᱢᱮᱱᱠᱷᱟᱱ ᱠᱷᱟᱹᱞᱤ ᱵᱟᱲᱟᱭ ᱞᱮᱠᱷᱟᱱ ᱫᱚ ᱵᱟᱝ ᱦᱩᱭᱩᱜᱼᱟ ᱟᱵᱚᱦᱚᱸ ᱩᱱᱠᱩ ᱞᱮᱠᱟᱜᱮ ᱩᱭᱦᱟᱹᱨ ᱦᱩᱭᱩᱜ ᱛᱟᱵᱚᱱᱟ ᱵᱷᱟᱵᱽᱱᱟ ᱦᱩᱭᱩᱜ ᱛᱟᱵᱚᱱᱟ ᱚᱱᱠᱟᱜᱮ ᱠᱟᱹᱢᱤ ᱞᱟᱜᱟᱣ ᱵᱚᱱᱟ